ᱤᱧᱟᱹᱜ ᱢᱤᱫᱴᱮᱱ ᱵᱟᱜᱟᱱ ᱢᱮᱱᱟᱜ ᱟᱠᱟᱫᱟ ᱞᱟᱹᱴᱩ ᱯᱟᱨᱟ ᱮᱨᱤᱭᱟᱛᱮ ᱚᱱᱟ ᱵᱟᱜᱟᱱ ᱵᱷᱤᱛᱨᱤᱨᱮ ᱵᱟᱝᱥᱮ ᱚᱱᱮᱠ ᱥᱚᱵᱡᱤᱧ ᱞᱟᱜᱟᱣ ᱟᱠᱟᱫᱟ ᱴᱚᱢᱮᱴᱳᱧ ᱞᱟᱜᱟᱣ ᱟᱠᱟᱫᱟ ᱢᱟᱹᱨᱤᱪ ᱤᱧ ᱞᱟᱜᱟᱣ ᱟᱠᱟᱫᱟ ᱚᱯᱤᱧ ᱞᱟᱜᱟᱣ ᱟᱠᱟᱫᱟ ᱟᱨᱦᱚᱸ ᱚᱱᱮᱠ ᱠᱤᱪᱷᱩ ᱞᱟᱹᱭ ᱟᱯᱮᱭᱟ ᱥᱚᱵᱡᱤ ᱠᱚ ᱡᱚᱛᱱᱚ ᱞᱟᱹᱜᱤᱫ ᱵᱟᱝ ᱤᱧ ᱜᱩᱨᱤᱡ ᱦᱟᱥᱟᱧ ᱞᱟᱜᱟᱣ ᱜᱮᱭᱟ ᱯᱩᱭᱟᱹᱧ ᱜᱩᱨᱤᱡ ᱦᱟᱥᱟᱧ ᱞᱟᱜᱟᱣᱟ ᱤᱭᱩᱨᱤᱭᱟᱧ ᱞᱟᱜᱟᱣᱟᱜᱼᱟ ᱡᱮᱢᱚᱱ ᱡᱚᱨᱟ ᱠᱚ ᱢᱮᱛᱟᱜ ᱠᱟᱱᱟ ᱚᱱᱟ ᱫᱚ ᱟᱨ ᱚᱱᱟ ᱠᱚᱧ ᱞᱟᱜᱟᱣ ᱜᱮᱭᱟ ᱟᱨᱤᱧ ᱫᱟᱜ ᱟᱜ ᱜᱮᱭᱟ ᱟᱹᱰᱤ ᱟᱹᱴ ᱜᱤᱧ ᱡᱚᱛᱱᱚᱭᱟ ᱥᱚᱢᱚᱭ ᱢᱚᱛᱚᱧ ᱧᱮᱞᱟ ᱯᱨᱮᱟᱭ ᱵᱟᱨ ᱵᱮᱞᱟ ᱠᱟᱛᱮᱜ ᱫᱚ ᱚᱱᱟ ᱵᱟᱜᱟᱱ ᱨᱮᱜᱤᱧ ᱛᱟᱦᱮᱱ ᱜᱮᱭᱟ ᱟᱨ ᱪᱟᱹᱨᱤᱫᱤᱠᱮ ᱫᱷᱟᱨᱮ ᱫᱷᱟᱨᱮᱛᱮ ᱢᱚᱡᱽ ᱜᱤᱧ ᱵᱮᱲᱟᱣ ᱠᱟᱫᱟ ᱢᱟᱫ ᱛᱮ ᱡᱟᱛᱮ ᱥᱩᱠᱨᱤ ᱠᱚ ᱢᱮᱨᱚᱢ ᱠᱚ ᱵᱟᱝ ᱠᱚ ᱵᱚᱞᱚ ᱫᱟᱲᱮᱭᱟᱜᱼᱟ ᱛᱟᱢᱟ ᱢᱚᱡᱽ ᱜᱮ ᱜᱷᱮᱨᱟᱣ ᱠᱟᱛᱮᱜ ᱤᱧ ᱫᱚᱦᱚ ᱟᱠᱟᱫ ᱜᱮᱭᱟ